ᱦᱮᱞᱳ ᱠᱟᱥᱤᱯᱩᱨ ᱨᱮᱱ ᱫᱚᱠᱟᱱ ᱫᱟᱨᱮᱢ ᱞᱟᱹᱭ ᱮᱫᱟ ᱤᱧ ᱡᱟᱦᱟᱸᱭ ᱞᱟᱰᱩᱧ ᱚᱰᱟᱨ ᱞᱮᱫᱟ ᱤᱧ ᱫᱚ ᱚᱱᱟ ᱞᱟᱰᱩ ᱫᱚ ᱤᱧᱫᱚᱧ ᱞᱟᱹᱭ ᱟᱠᱟᱫ ᱢᱮᱭᱟ ᱵᱷᱩᱞ ᱴᱷᱤᱠᱟᱹᱱᱟ ᱵᱷᱩᱞ ᱴᱲᱷᱤᱠᱟᱹᱱᱟᱧ ᱞᱟᱹᱭ ᱟᱠᱟᱫ ᱢᱮᱭᱟ ᱚᱱᱟ ᱫᱚ ᱵᱟᱝ ᱠᱟᱱᱟ ᱛᱚᱻ ᱤᱧ ᱵᱷᱩᱞ ᱴᱷᱤᱠᱟᱹᱱᱟᱧ ᱞᱟᱹᱭ ᱟᱠᱟᱫ ᱢᱮᱭᱟ ᱡᱮ ᱡᱟᱢᱵᱚᱱᱤ ᱚᱱᱟᱫᱚ ᱵᱷᱩᱞᱤᱧ ᱞᱟᱹᱭ ᱟᱠᱟᱫ ᱢᱮᱭᱟ ᱚᱱᱟ ᱫᱚ ᱥᱚᱴᱤᱠ ᱫᱚ ᱵᱟᱝ ᱠᱟᱱᱟ ᱤᱧᱤᱧ ᱞᱟᱹᱭᱟᱢ ᱠᱟᱱᱟ ᱚᱱᱟ ᱞᱟᱰᱩ ᱫᱚ ᱛᱟᱲᱟᱛᱟᱲᱤᱢ ᱟᱹᱜᱩᱦᱚᱴᱚ ᱠᱟᱜᱼᱟ ᱡᱮ ᱥᱚᱴᱷᱤᱠ ᱴᱷᱤᱠᱟᱱᱟ ᱫᱚ ᱦᱩᱭᱩᱜ ᱠᱟᱱᱟ ᱱᱚᱣᱟ ᱵᱟᱥᱨᱳᱭᱟ ᱦᱳᱭ